ᱤᱧᱟᱹᱜ ᱴᱷᱟᱣ ᱨᱮᱱᱟᱜ ᱦᱟᱥᱯᱟᱛᱟᱞ ᱨᱮ ᱜᱤᱫᱽᱨᱟᱹ ᱮᱸᱜᱟᱛ ᱠᱩᱠᱷᱤ ᱠᱷᱚᱱ ᱦᱚᱥᱚᱨ ᱚᱠᱛᱚ ᱟᱭᱢᱟ ᱞᱮᱠᱟᱱ ᱡᱚᱛᱚᱱ ᱡᱚᱜᱟᱣ ᱠᱚ ᱧᱟᱢᱟ ᱦᱚᱥᱯᱤᱴᱟᱞ ᱠᱷᱚᱱ ᱦᱚᱥᱯᱤᱴᱟᱞ ᱨᱮᱱ ᱱᱟᱨᱥ ᱫᱤᱫᱤ ᱠᱚ ᱮᱸᱜᱟᱛ ᱥᱟᱶ ᱛᱮ ᱩᱱᱤ ᱜᱤᱫᱽᱨᱟᱹ ᱟᱹᱰᱤ ᱢᱚᱡᱽ ᱠᱚ ᱡᱚᱛᱚᱱᱮᱭᱟ ᱨᱟᱱ ᱢᱩᱨᱜᱟᱹᱱ ᱥᱟᱶ ᱛᱮ ᱟᱭᱟᱡ ᱠᱤᱪᱨᱤᱡ ᱥᱟᱶᱛᱮ ᱮᱸᱜᱟᱛ ᱞᱟᱹᱜᱤᱫ ᱞᱩᱜᱽᱲᱤᱡ ᱠᱚ ᱮᱢᱟ ᱠᱚᱣᱟ ᱥᱟᱶᱛᱮ ᱢᱚᱥᱟᱨᱤ ᱟᱨ ᱥᱞᱟᱭᱤᱰ ᱱᱚᱣᱟ ᱠᱚᱢᱟ ᱥᱟᱱᱟᱢᱟᱜ ᱠᱚ ᱧᱟᱢ ᱛᱟᱦᱮ